ᱟᱵᱚ ᱥᱮᱫᱟᱭ ᱫᱚ ᱟᱵᱚᱭᱤᱡ ᱵᱩᱲᱦᱤ ᱟᱭᱚ ᱛᱟᱠᱚ ᱥᱮ ᱦᱟᱲᱟᱢᱵᱟ ᱛᱟᱠᱚ ᱢᱟᱲᱟᱝ ᱫᱚ ᱥᱟᱭ ᱥᱟᱭ ᱥᱮᱨᱢᱟ ᱢᱟᱲᱟᱝ ᱱᱚᱣᱟ ᱠᱚᱨᱮ ᱫᱚ ᱱᱩᱱᱟᱹᱜ ᱵᱤᱨ ᱫᱤᱥᱚᱢ ᱛᱟᱦᱮᱸᱜ ᱠᱟᱱᱟ ᱠᱤ ᱢᱟᱲᱟᱝ ᱫᱚ ᱟᱵᱚ ᱫᱚ ᱵᱤᱨ ᱠᱚᱨᱮ ᱜᱮᱠᱚ ᱛᱟᱦᱮᱱ ᱛᱟᱦᱮᱸᱜ ᱟᱵᱚᱨᱮᱱ ᱦᱟᱯᱲᱟᱢ ᱠᱚ ᱟᱨ ᱵᱤᱨ ᱠᱚᱨᱮ ᱠᱚ ᱛᱟᱦᱮᱱ ᱛᱟᱦᱮᱱᱟ ᱟᱨ ᱨᱚᱲ ᱠᱚᱦᱚᱸ ᱡᱩᱫᱟᱹᱜᱮ ᱛᱟᱦᱮᱸ ᱠᱟᱱᱟ ᱡᱚᱢᱼᱧᱩ ᱠᱚᱦᱚᱸ ᱫᱚᱢᱮ ᱡᱩᱫᱟᱹᱜᱮ ᱛᱟᱦᱮᱸ ᱠᱟᱱᱟ ᱚᱱᱠᱟᱜᱮ ᱟᱨ ᱠᱟᱹᱡ ᱠᱟᱹᱡᱛᱮ ᱵᱚᱫᱚᱞᱮᱱᱛᱮ ᱵᱤᱦᱟᱹ ᱵᱟᱯᱞᱟ ᱠᱚᱦᱚᱸ ᱡᱩᱫᱟᱹᱜᱮ ᱛᱟᱦᱮᱸ ᱠᱟᱱᱟ ᱟᱨ ᱟᱨ ᱡᱚᱢᱼᱧᱩ ᱠᱚᱦᱚᱸ ᱛᱟᱦᱮᱸ ᱠᱚᱦᱚᱸ ᱟᱠᱚᱫᱚ ᱵᱤᱨ ᱠᱚᱨᱮ ᱠᱚ ᱛᱟᱦᱮᱱ ᱛᱟᱦᱮᱱᱟ ᱟᱨ ᱱᱤᱛᱚᱝ ᱫᱚ ᱱᱤᱛᱚᱜ ᱟᱹᱰᱤ ᱞᱟᱦᱟᱨᱮ ᱢᱮᱱᱟᱜ ᱵᱚᱱᱟ ᱟᱵᱚᱭᱤᱡ ᱤᱭᱟᱹ ᱠᱚ ᱟᱨ ᱚᱱᱠᱟᱜᱮ ᱱᱤᱛᱚᱜ ᱫᱚ ᱞᱟᱦᱟ ᱫᱤᱭᱟᱠᱟᱱᱟ ᱠᱚ ᱟᱵᱚᱭᱤᱡ ᱦᱚᱲ ᱦᱚᱯᱚᱱ ᱟᱨ